ᱤᱧᱫᱚ ᱞᱩᱜᱽᱲᱤ ᱥᱤᱞᱟᱹᱭ ᱦᱚᱛᱮᱡ ᱛᱮᱫᱚ ᱜᱚᱜᱚ ᱵᱟᱵᱟ ᱴᱷᱮᱱ ᱠᱷᱚᱱ ᱮᱦᱚᱵ ᱫᱚᱧ ᱵᱟᱰᱟᱭ ᱧᱟᱢ ᱟᱠᱟᱜᱼᱟ ᱜᱚᱜᱚ ᱵᱟᱵᱟ ᱴᱷᱮᱱ ᱠᱷᱚᱱᱜᱮ ᱮᱦᱚᱵ ᱫᱚᱧ ᱪᱮᱫ ᱟᱠᱟᱱᱟ ᱚᱱᱟ ᱠᱷᱟᱹᱛᱤᱨ ᱫᱚ ᱜᱟᱛᱮ ᱠᱩᱲᱤ ᱴᱷᱮᱱ ᱠᱷᱚᱱ ᱜᱮ ᱠᱟᱛᱷᱟ ᱠᱚᱹᱧ ᱵᱟᱲᱟᱭ ᱧᱟᱢ ᱠᱮᱜᱼᱟ ᱞᱩᱜᱽᱲᱤ ᱥᱤᱞᱟᱹᱭ ᱪᱮᱫᱚᱜ ᱠᱷᱟᱱ ᱠᱚᱱᱴᱟᱠᱴ ᱫᱤᱧᱟ ᱟᱨ ᱤᱧ ᱦᱚᱸᱧ ᱢᱮᱱ ᱠᱮᱜᱼᱟ ᱦᱮᱸ ᱮᱱᱛᱮᱫ ᱤᱧ ᱦᱚᱸᱧ ᱪᱮᱫᱚᱜ ᱜᱮᱭᱟ ᱢᱮᱱᱛᱮᱫ ᱚᱱᱟ ᱯᱚᱨᱮ ᱜᱮ ᱯᱷᱨᱚᱢ ᱠᱚ ᱯᱮᱨᱮᱡ ᱠᱟᱛᱮ ᱜᱮ ᱡᱚᱢᱟ ᱠᱟᱫᱟ ᱟᱨ ᱠᱤᱪᱷᱩᱠ ᱫᱤᱱ ᱯᱚᱨᱮ ᱠᱷᱟᱱ ᱜᱮ ᱴᱨᱮᱱᱤᱝ ᱛᱮᱞᱮ ᱪᱟᱞᱟᱣ ᱮᱱᱟ ᱚᱱᱟ ᱞᱩᱜᱽᱲᱤ ᱥᱤᱞᱟᱹᱭ ᱴᱨᱮᱱᱤᱝ ᱫᱚ ᱪᱷᱚ ᱢᱟᱹᱦᱱᱟᱹ ᱨᱮᱱᱟᱜ ᱛᱟᱦᱮᱸᱜ ᱠᱟᱱᱟ ᱟᱨ ᱚᱱᱟ ᱴᱨᱮᱱᱤᱝ ᱯᱩᱨᱟᱹᱣ ᱠᱟᱛᱮ ᱫᱚ ᱚᱲᱟᱜ ᱠᱚᱨᱮ ᱜᱤᱧ ᱥᱤᱞᱟᱹᱭ ᱵᱟᱲᱟᱭᱮᱫᱼᱟ ᱡᱮᱠᱮᱴ ᱵᱮᱱᱟᱣ ᱥᱟᱹᱲᱤ ᱨᱮ ᱯᱷᱚᱞᱥ ᱞᱟᱜᱟᱣ ᱯᱤᱠᱳ ᱚᱱᱟ ᱠᱚᱧ ᱵᱮᱱᱟᱣ ᱵᱟᱲᱟᱭᱮᱜᱼᱟ ᱱᱤᱛᱚᱜ ᱟᱨ ᱥᱟᱭᱟ ᱵᱮᱱᱟᱣ ᱡᱟᱢᱟ ᱯᱮᱱᱴ ᱵᱮᱱᱟᱣ ᱠᱚᱦᱚᱸᱧ ᱪᱮᱫ ᱟᱠᱟᱱ ᱜᱮᱭᱟ ᱚᱱᱟ ᱠᱚ ᱡᱮᱛ ᱜᱮ ᱱᱤᱛᱚᱜ ᱫᱚᱧ ᱵᱮᱱᱟᱣᱮᱜᱼᱟ ᱚᱲᱟᱜ ᱨᱮᱜᱮ ᱱᱤᱛᱚᱜ ᱫᱚᱧ ᱵᱮᱱᱟᱣ ᱵᱟᱲᱟᱭᱮᱫᱼᱟ ᱟᱨ